ᱦᱮᱞᱳ ᱤᱧ ᱥᱟᱛᱷᱤ ᱞᱟᱹᱭᱫᱟᱹᱧ ᱢᱮᱱᱫᱟᱹᱧ ᱟᱢᱟᱜ ᱫᱚᱠᱟᱱ ᱠᱤ ᱠᱷᱩᱞᱟᱹᱣ ᱢᱮᱱᱟᱜᱼᱟ ᱡᱷᱤᱡ ᱢᱮᱱᱟᱜᱼᱟ ᱚ ᱞᱟᱹᱭᱮᱫ ᱛᱟᱦᱮᱱᱤᱧ ᱥᱮᱱᱚᱜ ᱤᱧ ᱞᱟᱹᱭᱮᱫ ᱛᱟᱦᱮᱱᱟ ᱚ ᱛᱤᱸᱥ ᱛᱤᱸᱥᱮᱢ ᱡᱷᱤᱡ ᱢᱟᱱᱮ ᱛᱤᱸᱥ ᱛᱤᱸᱥᱮᱢ ᱡᱷᱤᱡᱼᱟ ᱫᱚᱠᱟᱱ ᱚ ᱚ ᱚ ᱦᱮᱸᱛᱚ ᱤᱧ ᱥᱮᱱᱚᱜ ᱤᱧ ᱞᱟᱹᱭ ᱫᱤᱧ ᱟᱹᱰᱤ ᱚᱱᱟ ᱵᱟᱯᱞᱟ ᱚᱲᱟᱜ ᱠᱚ ᱠᱟᱹᱴᱤᱡ ᱥᱮᱴᱮᱨᱚᱜ ᱠᱟᱱᱟ ᱛᱚ ᱟᱫᱚ ᱥᱮ ᱤᱧ ᱠᱟᱹᱴᱤᱡ ᱜᱟᱱ ᱮᱠᱴᱩ ᱢᱮᱫᱦᱟ ᱠᱚ ᱠᱟᱹᱴᱤᱡ ᱴᱷᱤᱠ ᱞᱟᱹᱜᱤᱫ ᱤᱧ ᱩᱵ ᱠᱚ ᱠᱟᱹᱴᱤᱡ ᱤᱧ ᱴᱷᱤᱠ ᱞᱟᱹᱜᱤᱫ ᱛᱮ ᱟᱫᱚ ᱚᱱᱟᱜᱤᱧ ᱢᱮᱱᱫᱟ ᱛᱟᱦᱚᱞᱮ ᱛᱮᱦᱮᱧ ᱜᱟᱯᱟ ᱪᱟᱞᱟᱣ ᱞᱮᱱᱠᱷᱟᱱ ᱦᱩᱭᱩᱜᱼᱟ ᱦᱮᱸᱛᱚ ᱛᱚᱵᱮᱢ ᱧᱟᱢ ᱟᱛᱚ ᱦᱮᱸᱛᱚ ᱛᱟᱦᱚᱞᱮ ᱛᱤᱱᱟᱹᱜ ᱜᱟᱱ ᱛᱟᱦᱚᱞᱮ ᱴᱟᱠᱟ ᱠᱚ ᱴᱟᱠᱟ ᱯᱩᱭᱥᱟᱹ ᱠᱚ ᱛᱤᱱᱟᱹᱜ ᱜᱟᱱ ᱞᱟᱜᱟᱜᱼᱟ ᱞᱟᱹᱭᱟᱹᱧ ᱞᱮᱠᱷᱟᱱ ᱵᱷᱟᱹᱜᱤ ᱦᱩᱭᱩᱜᱼᱟ ᱦᱮᱸ ᱵᱨᱩ ᱯᱞᱟᱜᱽ ᱟᱹᱧ ᱟᱨ ᱩᱵ ᱠᱟᱹᱴᱤᱡ ᱤᱧ ᱥᱴᱮᱨᱴ ᱟᱹᱧ ᱠᱟᱹᱴᱤᱡ ᱜᱟᱱ ᱦᱮᱸ ᱟᱨ ᱠᱟᱹᱴᱤᱡ ᱯᱷᱮᱥᱤᱭᱟᱞ ᱴᱮᱥᱤᱭᱟᱞ ᱠᱚ ᱠᱚᱨᱟᱣᱟᱹᱧ ᱮᱠᱴᱩ ᱢᱮᱫᱦᱟ ᱠᱚ ᱵᱟᱹᱲᱤᱡ ᱠᱟᱱᱟ ᱛᱚ ᱦᱮᱸ ᱚ ᱦᱮᱸᱛᱚ ᱟᱨ ᱢᱟᱱᱮ ᱪᱮᱫ ᱤᱧ ᱞᱟᱹᱭᱟ ᱡᱩᱫᱤ ᱩᱵ ᱡᱩᱫᱤ ᱟᱨᱚ ᱡᱩᱫᱤ ᱥᱯᱟ ᱴᱮᱥᱯᱟ ᱦᱚᱪᱚᱭᱟᱹᱧ ᱦᱮᱸ ᱛᱟᱦᱯᱞᱮ ᱠᱷᱟᱱ ᱚᱱᱟ ᱞᱟᱹᱜᱤᱫ ᱚᱱᱟ ᱦᱚᱸᱧ ᱢᱮᱱᱮᱫ ᱛᱟᱦᱮᱱᱟ ᱟᱫᱚ ᱠᱮᱡᱟᱱᱤ ᱩᱵ ᱠᱚ ᱴᱷᱤᱠᱚᱜ ᱟᱥᱮ ᱵᱟᱝ ᱴᱷᱤᱠᱚᱜᱼᱟ ᱯᱟᱪᱮᱫ ᱫᱚ ᱵᱟᱹᱲᱚᱡᱚᱜ ᱚᱱᱟ ᱦᱚᱸᱧ ᱢᱮᱱᱮᱫ ᱛᱟᱦᱮᱱᱟ ᱦᱮᱸ ᱛᱚ ᱟᱫᱚ ᱚᱱᱟ ᱥᱮᱢᱯᱩ ᱠᱚᱫᱚ ᱟᱪᱪᱷᱟ ᱟᱪᱪᱷᱟ ᱟᱫᱚ ᱚᱱᱟ ᱢᱟᱱᱮ ᱚᱱᱟ ᱠᱚᱨᱮᱱᱟᱜ ᱤᱭᱟᱹ ᱠᱚ ᱛᱟᱦᱮᱱᱟᱛᱚ ᱡᱮᱢᱚᱱ ᱡᱩᱫᱤ ᱥᱯᱟ ᱴᱮᱥᱯᱟ ᱠᱚᱧ ᱠᱚᱨᱟᱣ ᱦᱚᱪᱚᱭᱟᱹᱧ ᱛᱟᱦᱞᱮ ᱥᱴᱨᱮᱴ ᱛᱷᱮᱥᱴᱨᱮᱴ ᱠᱚ ᱡᱩᱫᱤᱧ ᱠᱚᱨᱟᱣ ᱦᱚᱪᱚᱭᱟ ᱛᱟᱦᱞᱮ ᱩᱵ ᱠᱚᱦᱚᱸ ᱮᱠᱴᱩ ᱤᱧᱦᱚᱸ ᱠᱟᱹᱴᱤᱡ ᱡᱚᱛᱱᱚ ᱵᱷᱟᱵᱽᱛᱮ ᱠᱚᱨᱟᱣ ᱦᱩᱭᱩᱜ ᱛᱤᱧᱟᱹ ᱥᱮ ᱵᱮᱥᱤ ᱥᱚᱠᱛᱚ ᱠᱟᱛᱮᱫ ᱡᱮᱢᱚᱱ ᱵᱟᱝ ᱤᱭᱟᱹ ᱦᱩᱭᱩᱜ ᱛᱤᱧᱟ ᱦᱮᱸᱥᱮ ᱵᱟᱝ ᱱᱚᱝᱠᱟ ᱜᱮᱥᱮ ᱦᱮᱸ ᱢᱟᱱᱮ ᱢᱟᱱᱮ ᱡᱚᱛᱱᱚᱭ ᱦᱩᱭᱩᱜ ᱛᱤᱧᱟᱹ ᱥᱩᱫᱷᱩ ᱥᱯᱟ ᱠᱚᱨᱟᱣ ᱞᱮᱠᱷᱟᱱ ᱵᱟᱝ ᱦᱩᱭᱩᱜ ᱛᱤᱧᱟᱹ ᱥᱮ ᱦᱮᱸ ᱦᱮᱸ ᱦᱮᱸ ᱚᱱᱟᱠᱚ ᱴᱷᱤᱠ ᱴᱷᱟᱠᱤᱧ ᱤᱭᱟᱹᱭᱟ ᱦᱮᱸ ᱥᱮ ᱵᱟᱝ ᱵᱚᱦᱚᱜ ᱠᱚᱨᱮᱜ ᱡᱮᱢᱚᱱ ᱢᱟᱹᱭᱞᱟᱹ ᱠᱚ ᱟᱞᱚ ᱤᱭᱟᱹᱜ ᱛᱤᱧᱢᱟ ᱚᱱᱠᱟ ᱜᱮᱥᱮ ᱟᱪᱪᱷᱟ ᱚ ᱢᱮᱸᱫᱦᱟ ᱠᱚ ᱵᱟᱝ ᱵᱟᱹᱲᱤᱡᱚᱜ ᱛᱤᱧᱟᱹ ᱛᱚ ᱚᱱᱟ ᱯᱷᱮᱥᱤᱭᱟᱞ ᱠᱚᱨᱟᱣ ᱤᱧ ᱢᱮᱱᱫᱟ ᱯᱨᱚᱛᱷᱚᱢ ᱛᱚ ᱦᱮᱸᱛᱚ ᱚᱱᱟᱜᱤᱧ ᱢᱮᱱᱫᱟ ᱦᱮᱸ ᱦᱮᱸᱛᱚ ᱛᱟᱦᱚᱞᱮ ᱦᱟᱸᱜ ᱜᱟᱯᱟ ᱥᱮᱱᱚᱜ ᱟᱹᱧ ᱥᱮ ᱪᱮᱫ ᱦᱮᱸᱛᱚ ᱚᱱᱟᱜᱤᱧ ᱞᱟᱹᱭᱫᱟ ᱦᱮᱸᱛᱚ